ᱦᱳᱭ ᱯᱟᱹᱨᱥᱤ ᱫᱚ ᱟᱰᱤᱜᱟᱱ ᱜᱮ ᱦᱮᱱᱟᱜᱼᱟ ᱦᱤᱱᱫᱤ ᱢᱮᱱᱟᱜᱼᱟ ᱤᱝᱞᱤᱥ ᱢᱮᱱᱟᱜᱼᱟ ᱵᱟᱝᱞᱟ ᱢᱮᱱᱟᱜᱼᱟ ᱩᱲᱤᱭᱟᱹ ᱢᱮᱱᱟᱜᱼᱟ ᱥᱟᱱᱛᱟᱞᱤ ᱦᱚᱸ ᱦᱮᱱᱟᱜᱼᱟ ᱞᱮᱠᱤᱱ ᱤᱧᱫᱚ ᱚᱱᱟ ᱠᱚ ᱢᱩᱫᱽᱨᱮ ᱥᱟᱱᱛᱟᱞᱤ ᱜᱤᱧ ᱠᱩᱥᱤᱭᱟᱜᱼᱟ ᱚᱱᱟ ᱫᱚ ᱥᱟᱱᱛᱷᱟᱞᱤ ᱫᱚ ᱟᱵᱚᱣᱟᱜ ᱟᱭᱳ ᱟᱲᱟᱝ ᱠᱟᱱᱟ ᱤᱧᱫᱚ ᱚᱱᱟ ᱥᱟᱱᱛᱷᱟᱞᱤ ᱫᱚ ᱫᱚᱢᱮᱜᱤᱧ ᱠᱩᱥᱤᱭᱟᱜᱼᱟ ᱡᱮᱥᱮᱠᱤ ᱵᱟᱵᱚ ᱞᱟᱹᱭᱟ ᱠᱤ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢᱦᱚᱸᱢ ᱟᱫᱚᱜ ᱛᱚ ᱚᱱᱟ ᱛᱮᱜᱮ ᱤᱧᱫᱚ ᱥᱟᱱᱛᱟᱲ ᱟᱲᱟᱝ ᱫᱚ ᱥᱟᱱᱛᱟᱲᱤ ᱯᱟᱹᱨᱥᱤ ᱫᱚ ᱫᱚᱢᱮᱜᱤᱧ ᱠᱩᱥᱤᱭᱟᱜᱼᱟ